ᱤᱧ ᱮᱢᱟᱡᱚᱱ ᱨᱮ ᱡᱟᱦᱟᱸ ᱯᱷᱳᱱ ᱤᱧ ᱚᱰᱟᱨ ᱞᱮᱫ ᱫᱚ ᱚᱱᱟ ᱮᱢ ᱟᱠᱟᱱ ᱚᱠᱛᱚ ᱨᱮᱜᱮ ᱥᱮᱴᱮᱨ ᱟᱠᱟᱱᱟ ᱟᱨ ᱢᱳᱵᱟᱭᱤᱞ ᱥᱟᱶ ᱡᱟᱦᱟᱸ ᱡᱚᱲᱟᱣ ᱠᱚ ᱡᱮᱞᱮᱠᱟ ᱪᱟᱨᱡᱟᱨ ᱦᱮᱰᱯᱷᱳᱱ ᱚᱱᱟ ᱦᱚᱸ ᱴᱷᱤᱠ ᱴᱷᱟᱠ ᱵᱟᱹᱱᱩᱜᱼᱟ